ᱯᱟᱹᱦᱤᱞ ᱜᱤᱫᱽᱨᱟᱹ ᱵᱤᱫᱟᱹᱞ ᱨᱮᱫᱚ ᱵᱚᱞ ᱮᱱᱮᱡ ᱥᱮ ᱫᱟᱹᱲᱟᱜ ᱚᱱᱟ ᱠᱚᱫᱚ ᱥᱟᱱᱟᱢ ᱜᱤᱧ ᱠᱚᱨᱟᱣ ᱟᱠᱟᱫ ᱛᱟᱦᱮᱸᱜ ᱠᱟᱱᱟ ᱥᱮᱧ ᱫᱟᱹᱲ ᱦᱚᱧ ᱫᱟᱹᱲ ᱵᱟᱲᱟ ᱫᱟᱲᱮᱭᱟᱜ ᱠᱟᱱ ᱛᱟᱦᱮᱸᱜ ᱠᱟᱱᱟ ᱟᱹᱰᱤ ᱟᱹᱰᱤ ᱥᱟ ᱜᱤᱧ ᱵᱚᱞ ᱠᱷᱮᱞᱳᱰ ᱦᱚᱞᱮ ᱪᱟᱞᱟᱜ ᱠᱟᱱ ᱛᱟᱦᱮᱸᱜ ᱠᱟᱱᱟ ᱢᱮᱱᱠᱷᱟᱱ ᱱᱤᱛᱚᱝ ᱫᱚ ᱤᱧᱟᱹᱜ ᱫᱚ ᱩᱢᱮᱨ ᱦᱩᱭ ᱠᱟᱱ ᱛᱤᱧᱟ ᱛᱚ ᱟᱫᱚ ᱩᱢᱮᱨ ᱦᱩᱭ ᱟᱠᱟᱱ ᱠᱷᱟ ᱛᱤᱨ ᱟᱫᱚ ᱱᱤᱛᱚᱜ ᱫᱚ ᱫᱟᱹᱲ ᱵᱟᱲᱟ ᱫᱚ ᱵᱟᱹᱧ ᱫᱟᱹᱲ ᱵᱟᱲᱟ ᱫᱟᱲᱮᱭᱟᱜ ᱠᱟᱱᱟ ᱢᱮᱱᱠᱷᱟᱱ ᱛᱟᱲᱟᱢ ᱫᱚ ᱥᱟ ᱜᱤᱧ ᱥᱟ ᱜᱤᱧ ᱦᱚᱧ ᱛᱟᱲᱟᱢᱮᱜ ᱜᱮᱭᱟ ᱡᱟᱦᱟᱸ ᱛᱤᱱ ᱥᱟ ᱜᱤᱧ ᱜᱮ ᱦᱩᱭᱩᱜ ᱥᱩᱨ ᱥᱩᱯᱩᱨ ᱠᱚᱨᱮᱜ ᱟᱨ ᱪᱮᱫ ᱛᱤᱱ ᱠᱤᱞᱳᱢᱤᱴᱟᱨ ᱥᱮ ᱪᱟᱨ ᱯᱟᱸᱪ ᱠᱤᱞᱳᱢᱤᱴᱟᱨ ᱦᱚᱜᱼᱚᱭ ᱱᱚᱣᱟ ᱠᱚᱨᱮᱜ ᱫᱚ ᱤᱧ ᱮᱠᱷᱚᱱᱳ ᱢᱟᱱᱮ ᱛᱟᱲᱟᱢ ᱛᱤᱧ ᱪᱟᱞᱟᱣ ᱦᱤᱡᱩᱜ ᱜᱮᱭᱟ ᱟᱫᱚ ᱦᱚᱜᱼᱚᱭ ᱱᱟ ᱦᱚᱛᱮᱜ ᱛᱮ ᱤᱧᱟᱹᱜ ᱦᱚᱲᱢᱚ ᱫᱚ ᱮᱠᱷᱚᱱ ᱫᱷᱟᱹᱨᱤᱡ ᱢᱟᱱᱮ ᱱᱟᱯᱟᱭᱜᱮ ᱢᱮᱱᱟᱜ ᱠᱟᱜ ᱛᱤᱧᱟᱹ ᱱᱟᱯᱟᱭ ᱢᱮᱱᱛᱮ ᱤᱧ ᱫᱚ ᱫᱚᱢᱮᱧ ᱢᱳᱴᱟ ᱥᱚᱴᱟᱣᱟ ᱚᱱᱠᱟ ᱞᱮᱠᱟ ᱫᱚ ᱵᱟᱝ ᱦᱚᱲᱢᱚ ᱫᱚ ᱯᱟᱛᱞᱟ ᱜᱮᱛᱤᱧᱟᱹ ᱯᱟᱛᱞᱟ ᱦᱤᱥᱟᱹᱵ ᱨᱮᱦᱚᱸ ᱢᱟᱱᱮ ᱚᱱᱱᱚ ᱠᱳᱱᱚ ᱨᱳᱜ ᱟᱡᱟᱨ ᱞᱮᱠᱟ ᱫᱚ ᱵᱟᱹᱱᱩᱜ ᱟᱠᱟᱫᱤᱧᱟᱹ ᱚᱱᱟ ᱦᱚᱛᱮᱜ ᱛᱮ ᱱᱟᱹᱭᱦᱟᱹᱨ ᱱᱤᱛᱚᱜ ᱫᱷᱟᱹᱨᱤᱡ ᱛᱮ ᱱᱚᱣᱟ ᱤᱧ ᱫᱚ ᱢᱳᱴᱟᱢᱩᱴᱤ ᱱᱟᱯᱟᱭ ᱛᱮᱜᱮ ᱢᱮᱱᱟᱜ ᱠᱟᱫᱤᱧᱟᱹ ᱱᱚᱜᱼᱚᱭ ᱱᱚᱝᱠᱟ ᱫᱚ ᱫᱟᱹᱲ ᱢᱟᱧ ᱫᱟᱹᱲᱟᱜ ᱛᱟᱦᱮᱸᱜ ᱠᱟᱱᱜᱮ ᱟᱫᱚ ᱱᱤᱛᱚᱜ ᱫᱚ ᱛᱟᱲᱟᱢ ᱜᱤᱧ ᱛᱟᱲᱟᱢᱮᱫᱟ